ᱱᱚᱝᱠᱟᱱ ᱟᱹᱰᱤᱜᱟᱱ ᱥᱟᱛᱟᱢ ᱢᱮᱱᱟᱜᱼᱟ ᱡᱟᱦᱟᱸ ᱫᱚ ᱚᱞ ᱨᱮᱭᱟᱜ ᱨᱟᱹᱥᱠᱟᱹ ᱫᱚ ᱢᱮᱱᱟᱜ ᱜᱮᱭᱟ ᱢᱮᱱᱠᱷᱟᱱ ᱠᱚᱢᱵᱮᱥᱤ ᱦᱤᱫᱤᱡ ᱦᱚᱸ ᱚᱱᱠᱟᱜᱮ ᱢᱮᱱᱟᱜᱼᱟ ᱦᱤᱫᱤᱡ ᱨᱮᱭᱟᱜ ᱠᱟᱨᱚᱱ ᱫᱚ ᱪᱮᱫᱟᱜ ᱡᱮ ᱯᱟᱞᱮᱱ ᱱᱚᱣᱟ ᱚᱞ ᱯᱚᱨᱮ ᱫᱤᱥᱚᱢ ᱨᱮᱱ ᱥᱮ ᱥᱟᱶᱛᱟ ᱨᱮᱱ ᱢᱟᱹᱱᱢᱤ ᱤᱧ ᱵᱟᱹᱲᱤᱡ ᱠᱚ ᱢᱚᱱᱤᱧᱟ ᱚᱱᱟᱛᱮ ᱚᱞ ᱤᱧ ᱨᱤᱠᱟᱹᱭ ᱨᱮᱦᱚᱸ ᱚᱠᱟ ᱴᱷᱮᱱ ᱪᱚ ᱯᱟᱞᱮᱫ ᱤᱧ ᱜᱚᱦᱚᱲ ᱤᱧ ᱠᱟᱱ ᱞᱮᱠᱟᱧ ᱟᱹᱭᱠᱟᱹᱣᱟ ᱮᱱ ᱨᱮᱦᱚᱸ ᱚᱞ ᱤᱫᱤ ᱫᱟᱲᱮᱭᱟᱜ ᱠᱷᱟᱱ ᱢᱤᱫᱫᱤᱱ ᱦᱤᱞᱳᱜ ᱡᱟᱦᱟᱸ ᱥᱟᱶᱛᱟᱭ ᱟᱹᱲᱤᱥ ᱟᱢᱟ ᱩᱱᱤᱜᱮ ᱟᱨᱦᱚᱸᱭ ᱠᱩᱥᱤ ᱨᱩᱣᱟᱹᱲ ᱟᱢᱟ ᱮᱱ ᱨᱮᱦᱚᱸ ᱠᱩᱥᱤ ᱨᱟᱹᱥᱠᱟᱹ ᱫᱚ ᱢᱮᱱᱟᱜ ᱜᱮᱭᱟ ᱱᱩᱝᱠᱟᱱ ᱡᱟᱦᱟᱱ ᱫᱩᱠ ᱟᱱᱟᱜ ᱥᱟᱛᱟᱢ ᱫᱚ ᱢᱮᱱᱟᱜᱼᱟ ᱡᱮᱞᱮᱠᱟ ᱫᱤᱥᱚᱢ ᱨᱮ ᱟᱹᱰᱤ ᱟᱹᱰᱤ ᱡᱟᱭᱜᱟᱨᱮ ᱥᱟᱱᱛᱟᱲ ᱦᱚᱯᱚᱱ ᱠᱚ ᱦᱟᱨᱠᱮᱛ ᱥᱟᱥᱮᱛᱮᱫ ᱠᱚᱣᱟ ᱱᱩᱩᱠᱩ ᱪᱮᱛᱟᱱ ᱨᱮ ᱵᱮ ᱦᱤᱨᱞᱟᱹ ᱚᱛᱛᱟᱪᱟᱨ ᱪᱟᱞᱟᱜ ᱠᱟᱱᱟ ᱱᱚᱣᱟ ᱠᱚ ᱮᱠᱟᱞ ᱵᱚᱱᱫᱚᱜ ᱢᱟ ᱡᱮ ᱛᱟᱭᱚᱢ ᱜᱟᱛᱟᱠ ᱨᱮᱱ ᱥᱮ ᱞᱤᱪᱟᱹᱲ ᱜᱟᱛᱟᱠ ᱨᱮᱱ ᱢᱟᱱᱣᱟ ᱪᱮᱛᱟᱱ ᱨᱮ ᱥᱚᱥᱚᱱᱚᱜ ᱦᱤᱡᱩᱜ ᱢᱟ ᱱᱚᱣᱟ ᱨᱚᱥᱟᱥᱚᱱ ᱪᱮᱛᱟᱱ ᱨᱮ ᱢᱤᱫᱴᱮᱱ ᱫᱟᱭᱵᱷᱟᱨ ᱪᱮᱫ ᱞᱮᱠᱟ ᱢᱮᱱᱟᱜᱼᱟ ᱚᱱᱠᱟᱜᱮ ᱠᱚᱨᱛᱚᱵᱵᱚ ᱦᱚᱸ ᱠᱟᱱᱟ ᱟᱹᱰᱤ ᱟᱹᱰᱤ ᱡᱟᱭᱜᱟᱨᱮ ᱢᱮᱱ ᱞᱮᱠᱷᱟᱱ ᱢᱩᱪᱟᱹᱫ ᱵᱟᱹᱱᱩᱜᱼᱟ ᱩᱱᱠᱩ ᱪᱮᱛᱟᱱ ᱨᱮ ᱢᱤᱫᱴᱟᱱ ᱚᱛᱛᱟᱪᱟᱨ ᱥᱚᱨᱚᱢ ᱵᱷᱚᱨᱚᱢ ᱢᱟᱹᱱ ᱤᱡᱡᱚᱛ ᱚᱲᱟᱜ ᱫᱩᱣᱟᱹᱨ ᱥᱟᱱᱟᱢᱟᱜ ᱜᱮ ᱠᱚ ᱨᱮᱡ ᱮᱫ ᱠᱚᱣᱟ ᱱᱚᱜᱼᱚ ᱱᱚᱝᱠᱟᱱᱟᱜ ᱡᱟᱦᱟᱸ ᱦᱟᱞᱚᱛ ᱥᱮ ᱫᱚᱥᱟ ᱪᱟᱞᱟᱜ ᱠᱟᱱᱟ ᱱᱚᱣᱟ ᱠᱚ ᱡᱟᱛᱮ ᱵᱚᱱᱫᱚᱜ ᱢᱟ ᱵᱷᱟᱨᱚᱛ ᱫᱤᱥᱚᱢᱨᱮ ᱚᱱᱟ ᱜᱮ ᱤᱧ ᱫᱩᱧ ᱢᱮᱱᱟ ᱥᱮᱧ ᱢᱚᱱᱮᱭᱟ